ᱦᱮᱞᱳ ᱦᱮᱞᱳ ᱟᱪᱪᱷᱟ ᱦᱚᱸ ᱦᱚᱸ ᱢᱟ ᱡᱚᱸᱦᱟᱨ ᱢᱟᱥᱮ ᱵᱟᱹᱞᱤᱧ ᱴᱷᱤᱠᱟᱹᱭᱮᱫ ᱵᱤᱱ ᱫᱚ ᱟᱪᱪᱷᱟ ᱟᱪᱪᱷᱟ ᱟᱪᱪᱷᱟ ᱦᱳᱭ ᱟᱪᱪᱷᱟ ᱟᱪᱪᱷᱟ ᱯᱚᱨᱤᱵᱮᱹᱥ ᱵᱤᱵᱷᱟᱜᱽ ᱠᱷᱚᱱᱟᱜ ᱟᱹᱵᱤᱱ ᱫᱚ ᱱᱟᱦᱟᱜ ᱟᱹᱵᱤᱱ ᱫᱚ ᱵᱤᱱ ᱢᱮᱱ ᱦᱚᱪᱚᱭᱮᱫ ᱛᱟᱵᱚᱱᱟ ᱵᱟᱝ ᱦᱳᱭ ᱟᱫᱚ ᱱᱚᱜᱼᱚᱭ ᱟᱹᱞᱤᱧᱢᱟ ᱱᱟᱦᱟᱜ ᱱᱚᱛᱮ ᱪᱮᱫ ᱞᱤᱧ ᱢᱮᱱᱟ ᱡᱷᱟᱲᱠᱷᱚᱸᱰ ᱯᱟᱥᱴᱟ ᱨᱮᱭᱟᱜ ᱱᱚᱣᱟ ᱨᱮᱧ ᱞᱤᱧ ᱧᱮᱞᱮᱫᱼᱟ ᱱᱚᱣᱟ ᱮᱨᱤᱭᱟ ᱟᱫᱚ ᱱᱚᱛᱮ ᱱᱚᱣᱟ ᱤᱭᱟᱹ ᱢᱟᱞᱵᱷᱩᱢᱤ ᱫᱚ ᱱᱟᱦᱟᱜ ᱟᱹᱰᱤ ᱡᱳᱨ ᱪᱟᱹᱞᱩ ᱟᱠᱟᱱᱟ ᱱᱚᱜᱼᱚᱭ ᱫᱟᱨᱮ ᱠᱚ ᱦᱚᱞᱟ ᱢᱟᱦᱫᱷᱮᱨ ᱜᱮ ᱟᱹᱰᱤ ᱜᱟᱱ ᱨᱚᱦᱚᱭᱮᱱᱟ ᱟᱹᱰᱤ ᱜᱟᱱ ᱡᱟᱭᱜᱟ ᱨᱮ ᱟᱨ ᱟᱨ ᱟᱵᱚᱢᱟ ᱱᱚᱝᱠᱟ ᱟᱹᱫᱤᱵᱟᱹᱥᱤ ᱦᱚᱲ ᱮᱱᱠᱷᱟᱱ ᱫᱟᱨᱮ ᱱᱟᱹᱲᱤ ᱠᱚᱢᱟ ᱠᱷᱩᱵᱽ ᱵᱚᱱ ᱫᱚᱨᱠᱟᱨᱟᱜᱼᱟ ᱟᱫᱚ ᱚᱱᱠᱟᱱᱟᱜ ᱤᱭᱟᱹ ᱠᱚᱨᱮᱫ ᱨᱚᱦᱚᱭᱚᱜ ᱠᱟᱱᱟ ᱡᱚᱜᱟᱣ ᱦᱚᱸ ᱟᱹᱰᱤ ᱡᱳᱨ ᱵᱚᱱ ᱡᱚᱜᱟᱣ ᱡᱚᱛᱚᱱᱟ ᱚᱱᱟ ᱛᱮᱜᱮ ᱱᱟᱦᱟᱜ ᱟᱨ ᱨᱚᱦᱚᱭᱱᱟ ᱱᱚᱜᱼᱚᱭ ᱯᱟᱞᱮᱱ ᱛᱤᱨᱤᱥ ᱦᱟᱡᱟᱨᱴᱤ ᱜᱟᱱ ᱨᱚᱦᱚᱭ ᱠᱟᱱᱟ ᱫᱟᱨᱮ ᱦᱳᱭ ᱦᱳᱭ ᱦᱳᱭ ᱟᱵᱚᱣᱟᱜ ᱫᱚ ᱫᱟᱨᱮ ᱫᱷᱤᱨᱤ ᱨᱮᱜᱮ ᱡᱚᱛᱚᱣᱟᱜ ᱚᱱᱟ ᱞᱟᱹᱜᱤᱫ ᱫᱚ ᱱᱟᱦᱟᱜ ᱟᱵᱚᱣᱟᱜ ᱥᱚᱨᱠᱟᱨ ᱫᱚ ᱢᱟᱱᱮ ᱚᱱᱟ ᱪᱮᱛᱟᱱ ᱨᱮᱫᱚ ᱢᱟᱱᱮ ᱠᱷᱩᱵᱽ ᱡᱳᱨ ᱟᱨ ᱡᱟᱦᱟᱸ ᱛᱤᱱᱟᱹᱜ ᱜᱮ ᱢᱟᱱᱮ ᱵᱤᱨᱼᱵᱩᱨᱩ ᱨᱮ ᱤᱭᱟᱹ ᱠᱚ ᱫᱟᱨᱮ ᱱᱟᱹᱲᱤ ᱠᱚ ᱚᱱᱟ ᱠᱚ ᱦᱚᱸ ᱤᱭᱟᱹ ᱠᱟᱜᱼᱟᱭ ᱟᱹᱛᱷᱟᱹᱲᱤ ᱟᱞᱚ ᱯᱮ ᱢᱟᱜᱟ ᱛᱟᱵᱚᱱ ᱪᱮᱫᱟᱜ ᱥᱮ ᱫᱟᱨᱮ ᱱᱤᱛᱚᱜ ᱡᱩᱜᱽ ᱢᱟᱱᱮ ᱫᱷᱟᱹᱨᱛᱤ ᱞᱚᱞᱚ ᱪᱟᱵᱟᱜ ᱠᱟᱱᱟ ᱫᱟᱨᱮ ᱫᱷᱤᱨᱤ ᱠᱚ ᱵᱟᱝᱠᱷᱟᱱ ᱟᱵᱚ ᱢᱟᱹᱱᱢᱤ ᱵᱟᱵᱚ ᱵᱟᱧᱪᱟᱜᱼᱟ ᱦᱳᱭ ᱦᱳᱭ ᱦᱳᱭ ᱚᱱᱟ ᱠᱚᱨᱮᱱᱟᱜ ᱱᱚᱛᱮ ᱟᱞᱮ ᱯᱟᱦᱴᱟ ᱱᱚᱣᱟ ᱠᱳᱞᱦᱟᱱ ᱯᱟᱦᱴᱟ ᱫᱚ ᱴᱷᱤᱠ ᱜᱮᱭᱟ ᱟᱫᱚ ᱟᱯᱮ ᱯᱟᱦᱴᱟ ᱜᱮ ᱚᱠᱟ ᱞᱮᱠᱟ ᱛᱤᱱᱟᱹᱜ ᱫᱷᱩᱨ ᱚᱱᱛᱮ ᱨᱮᱱ ᱟᱵᱚ ᱨᱮᱱ ᱤᱭᱟᱹ ᱠᱚ ᱠᱟᱹᱢᱤᱭᱟᱹ ᱠᱚ ᱪᱮᱫᱠᱟ ᱱᱟᱦᱟᱜ ᱚᱱᱛᱮᱱᱟᱜ ᱠᱟᱹᱢᱤ ᱠᱚ ᱤᱭᱟᱹ ᱫᱟᱲᱮ ᱠᱟᱣᱫᱟ ᱥᱮ ᱵᱟᱝᱟ ᱚᱱᱟ ᱠᱚᱜᱮ ᱟᱯᱮ ᱚᱱᱛᱮᱱ ᱠᱚ ᱠᱟᱹᱡ ᱧᱮᱞ ᱧᱚᱜᱟ ᱛᱟᱵᱚᱱ ᱯᱮ ᱠᱷᱟᱱ ᱟᱵᱚᱢᱟ ᱱᱟᱦᱟᱜ ᱱᱟᱛᱮ ᱪᱚᱴᱨᱮ ᱢᱮᱱᱟᱜ ᱵᱚᱱᱟ ᱵᱟᱵᱚᱱ ᱴᱷᱤᱠᱟᱹ ᱡᱚᱝᱜᱟ ᱞᱟᱛᱟᱨ ᱫᱷᱟᱯ ᱚᱠᱟ ᱞᱮᱠᱟ ᱠᱟᱹᱢᱤ ᱦᱚᱨᱟ ᱠᱚ ᱪᱟᱞᱟᱜ ᱠᱟᱱᱟ ᱦᱮᱸ ᱥᱮ ᱦᱮᱸ ᱥᱮ ᱦᱳᱭ ᱛᱚᱵᱮ ᱮᱱᱠᱦᱟᱱ ᱟᱯᱮ ᱫᱚ ᱛᱚᱵᱮ ᱪᱟᱨᱟ ᱤᱭᱟᱹ ᱫᱟᱨᱮ ᱠᱚᱯᱮ ᱢᱮᱱᱟᱜᱼᱟ ᱵᱟᱝ ᱦᱳᱭ ᱛᱚ ᱦᱳᱭ ᱛᱚ ᱟᱪᱪᱷᱟ ᱴᱷᱤᱠ ᱜᱮᱭᱟ ᱤᱭᱟᱹ ᱦᱳᱭ ᱛᱚ ᱟᱵᱚ ᱫᱚ ᱫᱟᱨᱮ ᱮᱹᱥᱤ ᱠᱚ ᱮᱢᱟᱱ ᱠᱚᱨᱮ ᱠᱷᱚᱱᱟᱜ ᱫᱚ ᱫᱟᱨᱮ ᱨᱮᱱᱟᱜ ᱦᱮᱢᱟᱞ ᱜᱮ ᱟᱵᱚ ᱫᱚ ᱴᱷᱤᱠᱼᱟ ᱚᱱᱟ ᱫᱚ ᱯᱟᱨᱢᱟᱱᱮᱱᱴ ᱛᱟᱦᱮᱱᱟ ᱮᱹᱥᱤ ᱠᱚ ᱫᱚ ᱥᱟᱴ ᱥᱚᱛᱛᱚᱨ ᱦᱟᱡᱟᱨ ᱛᱮᱢ ᱠᱤᱨᱤᱧ ᱠᱮᱜᱼᱟ ᱛᱤᱱᱟᱹᱜ ᱫᱤᱱ ᱪᱟᱹᱞᱩᱜ ᱟᱥᱮ ᱵᱟᱝᱼᱟ ᱠᱷᱟᱨᱟᱯ ᱦᱚᱸ ᱦᱩᱭᱩᱜᱼᱟ ᱫᱟᱨᱮ ᱡᱩᱫᱤ ᱵᱚᱱ ᱨᱚᱦᱚᱭ ᱠᱟᱜ ᱠᱷᱟᱱ ᱚᱱᱟ ᱫᱚ ᱪᱟᱞᱟᱜᱼᱟ ᱪᱤᱨᱚ ᱡᱤᱵᱚᱱ ᱮᱠᱫᱚᱢ ᱟᱪᱪᱷᱟ ᱦᱚᱸ ᱢᱟ ᱡᱚᱸᱦᱟᱨ ᱡᱚᱸᱦᱟᱨ ᱡᱚᱸᱦᱟᱨ